ᱡᱚᱠᱷᱚᱱ ᱤᱧ ᱞᱟᱹᱴᱩ ᱧᱚᱜ ᱤᱧ ᱨᱩᱣᱟᱹᱜᱼᱟ ᱥᱮ ᱟᱹᱰᱤ ᱟᱸᱴᱤᱧ ᱨᱩᱣᱟᱹᱜᱼᱟ ᱛᱚᱠᱷᱚᱱ ᱫᱚ ᱤᱧ ᱫᱚ ᱪᱤᱠᱤᱛᱥᱟ ᱞᱟᱹᱜᱤᱫ ᱦᱟᱥᱯᱟᱛᱟᱞ ᱫᱚ ᱵᱚᱞᱮ ᱞᱟᱹᱴᱩᱣᱟᱜ ᱫᱚᱧ ᱪᱟᱞᱟᱜ ᱜᱮᱭᱟ ᱡᱩᱫᱤ ᱚᱝᱠᱟ ᱡᱩᱫᱤ ᱠᱟᱹᱴᱤᱡᱼᱢᱟᱹᱴᱤᱡ ᱥᱮ ᱠᱟᱹᱴᱤᱡᱼᱢᱟᱴᱤᱡ ᱡᱮᱢᱚᱱ ᱵᱚᱦᱚᱜ ᱦᱟᱹᱥᱩ ᱠᱚ ᱚᱱᱟ ᱠᱚ ᱞᱟᱹᱜᱤᱫ ᱚᱠᱟ ᱫᱚ ᱚᱲᱟᱜ ᱠᱷᱚᱱ ᱜᱮ ᱨᱟᱱ ᱦᱟᱛᱟᱣ ᱫᱚ ᱠᱩᱥᱤᱭᱟᱹᱜᱼᱟᱹᱧ ᱡᱮᱢᱚᱱ ᱚᱲᱟᱜ ᱨᱮᱜᱤ ᱡᱟᱛᱮ ᱮᱱᱛᱮ ᱚᱱᱟ ᱠᱚᱫᱚ ᱠᱟᱹᱴᱤᱡᱼᱢᱟᱹᱴᱤᱡ ᱠᱟᱱᱟ ᱡᱟᱛᱮ ᱚᱲᱟᱜ ᱨᱮᱜᱤᱧ ᱦᱟᱛᱟᱣ ᱠᱷᱟᱱ ᱫᱚ ᱨᱩᱣᱟᱹ ᱫᱚ ᱮᱱᱛᱮᱫ ᱚᱱᱟ ᱫᱚ ᱠᱟᱹᱴᱤᱡ ᱟᱜ ᱠᱟᱱᱟ ᱡᱮ ᱤᱱᱟᱹᱜ ᱚᱥᱩᱵᱤᱛᱟ ᱞᱮᱠᱟ ᱵᱟᱹᱧ ᱟᱹᱭᱠᱟᱹᱣᱟ ᱡᱮ ᱪᱟᱞᱟᱜ ᱞᱮᱠᱟ ᱡᱮ ᱞᱟᱹᱴᱩᱣᱟᱜ ᱤᱧ ᱪᱟᱞᱟᱜᱼᱟ ᱠᱷᱟᱹᱞᱤ ᱵᱚᱦᱚᱜ ᱦᱟᱹᱥᱩ ᱞᱟᱹᱜᱤᱫ ᱚᱱᱟ ᱞᱟᱹᱜᱤᱫ ᱫᱚ ᱤᱱᱟᱹᱛᱮ ᱵᱟᱹᱧ ᱪᱟᱞᱟᱜᱼᱟ ᱞᱟᱹᱴᱩᱣᱟᱜ ᱟᱫᱚ ᱚᱲᱟᱜ ᱨᱮᱜᱮ ᱚᱱᱟ ᱠᱚᱫᱚ ᱠᱟᱹᱴᱤᱡᱼᱢᱟᱹᱴᱤᱡ ᱠᱚᱫᱚ ᱡᱷᱚᱛᱚ ᱜᱤᱧ ᱤᱭᱟᱹᱭᱟ ᱟᱫᱚ ᱚᱱᱟ ᱛᱮᱜᱤ ᱡᱩᱫᱤ ᱠᱟᱹᱴᱤᱡᱼᱢᱟᱹᱴᱤᱡ ᱨᱩᱣᱟᱹ ᱠᱷᱟᱱ ᱫᱚ ᱡᱟ ᱦᱩᱭᱩᱜ ᱠᱷᱟᱱ ᱫᱚ ᱱᱚᱜᱼᱚᱭ ᱵᱚᱦᱚᱜ ᱦᱟᱹᱥᱩ ᱠᱷᱩᱜ ᱢᱟᱸᱫᱟ ᱟᱨ ᱡᱟᱦᱟᱱᱟᱜ ᱚᱱᱟ ᱠᱚᱜᱮ ᱟᱨ ᱡᱟᱦᱟᱱᱟᱜ ᱫᱚ ᱟᱨ ᱵᱟᱝ ᱚᱱᱟᱠᱚᱜᱮ